ᱦᱮᱞᱳ ᱚᱯᱩ ᱤᱧ ᱱᱚᱜ ᱚᱭ ᱫᱤᱫᱽᱫᱟᱫᱷᱚᱨ ᱯᱩᱨ ᱠᱷᱚᱡ ᱥᱩᱠᱷᱤ ᱢᱩᱨᱢᱩᱧ ᱞᱟᱹᱭ ᱫᱟ ᱤᱧ ᱢᱤᱫ ᱟᱢ ᱜᱮ ᱢᱮᱰᱟᱢ ᱛᱚ ᱚᱻ ᱤᱧ ᱢᱤᱫᱴᱮᱱ ᱠᱟᱹᱴᱤᱜ ᱠᱩᱲᱤ ᱜᱤᱫᱽᱨᱟᱹ ᱢᱮᱱᱟᱭ ᱛᱤᱧᱟ ᱩᱱᱤ ᱵᱩᱜᱤᱛᱮᱭ ᱵᱚᱫᱽᱢᱟᱥᱚᱜ ᱠᱟᱱᱟ ᱟᱫᱚ ᱵᱚᱞᱮ ᱤᱥᱠᱩᱞ ᱨᱮ ᱵᱷᱚᱨᱛᱤᱧ ᱞᱟᱹᱭᱮᱫ ᱛᱟᱦᱮᱸᱱᱟ ᱟᱫᱚ ᱪᱮᱫ ᱠᱚ ᱰᱳᱠᱳᱢᱮᱱᱴᱥ ᱞᱟᱜᱟᱜᱼᱟ ᱠᱟᱹᱴᱤᱡ ᱞᱟᱹᱭᱟᱹᱧ ᱢᱮᱥᱮ ᱚᱻ ᱤᱱᱟᱹ ᱠᱚᱜᱮ ᱞᱟᱜᱟᱜᱼᱟ ᱟᱨ ᱛᱤᱥ ᱤᱧ ᱪᱟᱞᱟᱜᱼᱟ ᱚᱻ ᱥᱚᱢᱵᱟᱨ ᱦᱤᱞᱳᱜ ᱚᱻ ᱟᱨ ᱴᱟᱭᱤᱢ ᱫᱚ ᱚᱻ ᱫᱚᱥᱴᱟ ᱥᱩᱢᱟᱹᱭ ᱥᱩᱫᱩ ᱤᱧ ᱮᱥᱠᱟᱨᱜᱤᱧ ᱪᱟᱞᱟᱜᱼᱟ ᱥᱮ ᱟᱡ ᱵᱟᱵᱟ ᱦᱚᱸᱭ ᱪᱟᱞᱟᱜᱼᱟ ᱚᱻ ᱟᱨ ᱚᱸᱰᱮᱱᱟᱜ ᱛᱟᱦᱞᱮ ᱪᱮᱜ ᱞᱮᱠᱟ ᱜᱤᱫᱽᱨᱟᱹ ᱠᱚᱫᱚ ᱚᱸᱰᱮ ᱫᱚ ᱤᱥᱠᱩᱞ ᱦᱳᱥᱴᱮᱞ ᱠᱚ ᱢᱮᱱᱟᱜᱼᱟ ᱠᱩᱲᱤ ᱜᱤᱫᱽᱨᱟᱹᱣᱟᱜ ᱚᱻ ᱛᱚᱵᱮ ᱚᱱᱟ ᱦᱳᱥᱴᱮᱞ ᱨᱮ ᱡᱩᱫᱤ ᱤᱧᱤᱧ ᱫᱚᱦᱚ ᱠᱮᱭᱟ ᱛᱚᱵᱮ ᱱᱟᱯᱟᱭ ᱜᱮ ᱦᱩᱭ ᱠᱚᱜᱼᱟ ᱛᱚ ᱟᱫᱚ ᱛᱚᱵᱮ ᱚᱻ ᱚᱱᱟ ᱦᱳᱥᱴᱮᱞ ᱨᱮᱱᱟᱜ ᱪᱮᱫ ᱞᱮᱠᱟ ᱯᱷᱤᱥ ᱠᱚᱫᱚ ᱞᱟᱜᱟᱜᱼᱟ ᱥᱮ ᱵᱟᱝ ᱚᱻ ᱟᱨ ᱚᱸᱰᱮ ᱫᱚ ᱛᱟᱦᱞᱮ ᱡᱚᱛᱚ ᱠᱤᱪᱷᱩᱜᱮ ᱥᱚᱯᱷᱮᱛ ᱥᱟᱵᱚᱱ ᱡᱟ ᱡᱟᱵᱚᱛᱤᱭᱟ ᱡᱚᱛᱚ ᱜᱮᱠᱚ ᱮᱢᱚᱜᱼᱟ ᱛᱚ ᱚᱻ ᱚᱱᱟᱜᱮ ᱵᱟᱠᱷᱟᱡ ᱠᱟᱴᱤᱡ ᱠᱩᱲᱤ ᱜᱤᱫᱽᱨᱟᱹ ᱛᱚ ᱟᱰᱤ ᱟᱸᱴ ᱪᱤᱱᱛᱟᱹ ᱵᱷᱟᱵᱽᱱᱟ ᱤᱠᱟᱹᱜᱼᱟ ᱡᱩᱫᱟᱹᱨᱮᱭ ᱛᱟᱦᱮᱸᱱᱟ ᱟᱡ ᱮᱥᱠᱟᱨ ᱚᱝᱠᱟ ᱥᱩᱵᱤᱛᱟ ᱛᱟᱦᱮᱸᱱ ᱚᱻ ᱦᱮᱸ ᱵᱚᱞᱮ ᱚᱥᱵᱤᱛᱟ ᱵᱟᱝ ᱦᱩᱭᱞᱮᱱ ᱠᱷᱟᱡ ᱜᱮ ᱵᱷᱟᱜᱤ ᱟᱛᱩ ᱠᱚᱨᱮᱢᱟ ᱵᱩᱜᱤᱛᱮᱠᱚ ᱫᱟᱸᱬᱟᱱ ᱚᱻ ᱵᱮᱥ ᱴᱷᱤᱠ ᱜᱮᱭᱟ ᱛᱚᱵᱮ ᱮᱱᱦᱤᱞᱳᱜ ᱞᱮ ᱪᱟᱞᱟᱜᱼᱟ ᱦᱟᱸᱜ ᱛᱟᱦᱞᱮ ᱢᱟ ᱫᱚᱦᱚᱭᱮᱫᱟ